ᱢᱤᱫᱴᱮᱱ ᱥᱟᱸᱜᱷᱟᱨᱤᱭᱟᱹ ᱫᱚ ᱤᱧᱟᱹᱜ ᱴᱚᱴᱷᱟ ᱨᱮ ᱦᱮᱡ ᱠᱟᱛᱮ ᱠᱟᱹᱢᱤ ᱨᱮᱭᱟᱜ ᱦᱚᱸ ᱡᱮᱢᱚᱱ ᱟᱵᱚᱣᱟᱜ ᱠᱟᱞᱪᱟᱨ ᱠᱚ ᱥᱚᱢᱵᱚᱱᱫᱷᱮᱭ ᱧᱮᱞ ᱞᱮᱠᱷᱟᱱ ᱥᱮᱭ ᱵᱩᱡᱷᱟᱹᱣ ᱞᱮᱠᱷᱟᱱ ᱚᱱᱟ ᱥᱚᱢᱵᱚᱱᱫᱷᱮ ᱟᱡ ᱦᱚᱸ ᱩᱛᱥᱟᱦᱚ ᱦᱮᱡ ᱟᱭᱟ ᱥᱮ ᱩᱱᱠᱩ ᱞᱟᱛᱟᱨ ᱨᱮ ᱢᱮᱱᱟᱜ ᱠᱚ ᱠᱷᱟᱱ ᱦᱚᱸ ᱩᱱᱠᱩ ᱥᱮ ᱟᱵᱚᱵᱚᱱ ᱛᱟᱭᱚᱢ ᱜᱮ ᱠᱷᱟᱱ ᱚᱱᱟ ᱨᱟᱠᱟᱵ ᱨᱮᱭᱟᱜ ᱢᱤᱫᱴᱮᱱ ᱯᱨᱚᱪᱮᱥᱴᱟ ᱦᱮᱡ ᱟᱭᱟ ᱟᱨ ᱚᱱᱟ ᱤᱭᱟᱹ ᱛᱮ ᱠᱤᱪᱷᱩ ᱜᱚᱲᱚ ᱦᱚᱸ ᱩᱱᱤᱭ ᱮᱢ ᱫᱟᱲᱮᱭᱟᱜᱼᱟ ᱟᱨ ᱚᱱᱟ ᱴᱚᱴᱷᱟ ᱨᱮ ᱥᱟᱸᱜᱷᱟᱨᱤᱭᱟᱹ ᱠᱚ ᱥᱟᱶᱛᱮ ᱵᱩᱜᱤ ᱵᱟᱹᱲᱤᱡ ᱵᱩᱡᱷᱟᱹᱣ ᱨᱮᱭᱟᱜ ᱫᱚ ᱡᱮᱢᱚᱱ ᱩᱱᱤ ᱫᱚ ᱩᱱᱠᱩ ᱠᱩ ᱦᱮᱡ ᱠᱟᱛᱮ ᱪᱮᱫ ᱞᱮᱠᱟ ᱠᱚ ᱵᱩᱡᱷᱟᱹᱣᱟ ᱵᱩᱜᱤ ᱠᱩ ᱵᱩᱡᱷᱟᱹᱣᱟ ᱥᱮ ᱵᱟᱹᱲᱤᱡ ᱠᱩ ᱵᱩᱡᱷᱟᱹᱣᱟ ᱚᱱᱟ ᱫᱚ ᱟᱠᱚᱣᱟᱜ ᱵᱮᱯᱟᱨ ᱢᱮᱱᱠᱷᱟᱱ ᱫᱚ ᱡᱟᱦᱟᱸᱞᱮᱠᱟ ᱡᱮᱢᱚᱱ ᱢᱚᱸᱡᱽ ᱚᱱᱟᱢ ᱵᱮᱱᱟᱣ ᱞᱮᱠᱷᱟᱱ ᱚᱱᱟ ᱯᱚᱨᱤᱵᱮᱥ ᱢᱚᱡᱮᱢ ᱵᱮᱱᱟᱣ ᱞᱮᱠᱷᱟᱱ ᱩᱱᱠᱩ ᱫᱚ ᱚᱴᱳᱢᱮᱴᱤᱠ ᱢᱚᱸᱡᱽ ᱠᱚ ᱵᱩᱡᱷᱟᱹᱣᱟ ᱥᱮ ᱚᱱᱟ ᱪᱮᱛᱟᱱ ᱨᱮᱠᱚ ᱮᱴᱨᱟᱠᱥᱮᱱᱚᱜᱼᱟ